ᱤᱧᱫᱚ ᱵᱮᱵᱽᱥᱟ ᱫᱚ ᱟᱹᱰᱤ ᱟᱸᱴᱼᱤᱧ ᱠᱩᱥᱤᱭᱟᱜᱼᱟ ᱪᱮᱫᱟᱜ ᱤᱧ ᱢᱤᱫᱴᱮᱱ ᱵᱮᱵᱽᱥᱟ ᱥᱚᱸᱜᱮ ᱡᱚᱲᱤᱛᱚ ᱢᱤᱱᱟᱹᱧᱟ ᱚᱱᱟᱫᱚ ᱡᱟᱦᱟᱸᱫᱚ ᱠᱤᱪᱨᱤᱡ ᱨᱚᱜ ᱠᱤᱪᱨᱤᱡ ᱨᱚᱜ ᱠᱟᱛᱮᱫ ᱤᱧᱟᱹᱜ ᱢᱟᱱᱮ ᱞᱟᱡᱼᱫᱟᱠᱟᱧ ᱚᱨᱡᱚᱱ ᱫᱟᱲᱮᱭᱟᱜ ᱠᱟᱱᱟ ᱥᱟᱶᱛᱮ ᱟᱨᱦᱚᱸ ᱟᱭᱢᱟ ᱠᱩᱲᱤ ᱜᱤᱫᱽᱨᱟᱹᱼᱟᱜ ᱞᱟᱡᱼᱫᱟᱠᱟ ᱚᱨᱡᱚᱱ ᱨᱮᱱᱟᱜᱦᱚᱸ ᱤᱭᱟᱹ ᱚᱨᱡᱚᱱᱚᱪᱚ ᱫᱟᱲᱮ ᱟᱠᱟᱫᱟᱹᱧ ᱡᱟᱦᱟᱸᱞᱮᱠᱟ ᱪᱮᱫᱞᱮᱠᱟᱛᱮᱧ ᱞᱟᱹᱭᱟ ᱟᱭᱢᱟ ᱨᱚᱠᱚᱢ ᱠᱤᱪᱨᱤᱡᱤᱧ ᱨᱚᱜᱽᱼᱟ ᱵᱞᱟᱣᱩᱡᱽ ᱪᱩᱨᱤᱫᱟᱨ ᱠᱩᱨᱛᱟᱹ ᱛᱟᱨᱯᱚᱨᱮ ᱠᱩᱲᱤ ᱜᱤᱫᱽᱨᱟᱹᱼᱟᱜ ᱟᱭᱢᱟ ᱨᱚᱠᱚᱢ ᱰᱤᱡᱟᱭᱤᱱ ᱰᱤᱡᱟᱭᱤᱱ ᱯᱷᱨᱚᱠ ᱟᱝᱨᱚᱯ ᱟᱫᱚ ᱨᱚᱜ ᱨᱚᱜᱛᱮ ᱢᱤᱫ ᱫᱷᱟᱣ ᱢᱤᱫᱴᱮᱱ ᱵᱚᱦᱚᱜᱨᱮ ᱦᱩᱫᱤᱥ ᱦᱮᱡ ᱟᱫᱤᱧᱟ ᱡᱮ ᱤᱧᱟᱹᱜ ᱢᱟᱱᱮ ᱠᱤᱪᱨᱤᱡ ᱤᱧ ᱨᱚᱜᱽ ᱮᱫ ᱱᱤᱭᱟᱹ ᱡᱩᱫᱤ ᱯᱚᱪᱟᱨ ᱞᱮᱠᱷᱟᱱ ᱪᱮᱫᱞᱮᱠᱟ ᱦᱩᱭᱩᱜᱼᱟ ᱛᱳ ᱤᱭᱩᱴᱩᱵᱽ ᱪᱮᱱᱮᱞ ᱢᱟᱫᱽᱫᱷᱚᱢᱛᱮ ᱤᱧ ᱱᱤᱭᱟᱹᱧ ᱯᱨᱚᱪᱟᱨ ᱠᱮᱫᱟ ᱯᱚᱪᱟᱨ ᱠᱮᱫ ᱠᱷᱟᱱ ᱟᱭᱢᱟᱜᱟᱱ ᱦᱚᱲ ᱥᱩᱨ ᱥᱟᱺᱜᱤᱧ ᱠᱷᱚᱱ ᱠᱤᱪᱨᱤᱡ ᱨᱚᱜ ᱠᱚ ᱦᱮᱡ ᱮᱱᱟ ᱛᱟᱯᱚᱨᱮ ᱩᱱᱠᱩ ᱨᱚᱜ ᱢᱟᱱᱮ ᱟᱫᱚᱢ ᱦᱚᱲ ᱫᱚᱠᱚ ᱦᱮᱡ ᱮᱱᱟ ᱠᱤᱪᱨᱤᱡ ᱨᱚᱜ ᱠᱚ ᱪᱮᱫᱟ ᱚᱱᱠᱟᱛᱮ ᱟᱭᱢᱟ ᱰᱷᱮᱨ ᱠᱩᱲᱤ ᱜᱤᱫᱽᱨᱟᱹᱜᱮᱧ ᱪᱮᱫ ᱦᱚᱪᱚ ᱫᱟᱲᱮᱣᱟᱠᱟᱫ ᱠᱚᱣᱟ ᱛᱟᱯᱚᱨᱮ ᱪᱮᱫᱚᱪᱚ ᱠᱟᱛᱮ ᱩᱱᱠᱩ ᱟᱠᱚ ᱟᱠᱚᱣᱟᱜ ᱞᱟᱡᱼᱫᱟᱠᱟ ᱛᱟᱯᱚᱨᱮ ᱤᱧᱦᱚᱸ ᱤᱧᱟᱹᱜ ᱫᱳᱠᱟᱱᱨᱮ ᱯᱟᱸᱪᱴᱤᱜᱟᱱ ᱠᱩᱲᱤ ᱜᱤᱫᱽᱨᱟᱹᱧ ᱫᱚᱦᱚ ᱟᱠᱟᱫ ᱠᱚᱣᱟ ᱡᱟᱦᱟᱸ ᱤᱧ ᱥᱚᱸᱜᱮᱛᱮ ᱠᱤᱪᱨᱤᱡᱠᱚ ᱨᱚᱜ ᱮᱫᱟ ᱩᱱᱠᱩ ᱦᱚᱸ ᱟᱠᱚᱣᱟᱜ ᱞᱟᱡᱼᱫᱟᱠᱟ ᱟᱠᱚᱛᱮᱜᱮ ᱠᱚ ᱚᱨᱡᱚᱱ ᱮᱫᱟ ᱟᱠᱚᱣᱟᱜ ᱞᱟᱡᱼᱫᱟᱠᱟ ᱟᱠᱚᱛᱮᱜᱮ ᱠᱚ ᱚᱨᱡᱚᱱ ᱮᱫᱟ ᱚᱱᱟᱛᱮ ᱟᱹᱰᱤᱜᱟᱱ ᱜᱤᱧ ᱠᱩᱥᱤᱭᱟᱜᱼᱟ ᱟᱨᱦᱚᱸ ᱱᱤᱭᱟᱹ ᱵᱮᱵᱽᱥᱟᱫᱩᱧ ᱠᱩᱥᱤᱭᱟᱜᱼᱟ ᱪᱮᱫᱟᱜ ᱢᱟᱱᱮ ᱡᱟᱦᱟᱸᱛᱤᱱᱟᱹᱜ ᱞᱚᱞᱚ ᱥᱤᱛᱩᱝᱨᱮ ᱵᱟᱝ ᱪᱟᱞᱟᱜ ᱦᱩᱭᱩᱜ ᱠᱟᱱᱟ ᱢᱤᱫᱴᱮᱱ ᱩᱢᱩᱞ ᱡᱟᱭᱜᱟᱨᱮ ᱫᱩᱲᱩᱵ ᱠᱟᱫᱮᱫ ᱫᱟᱜᱼᱡᱟᱹᱯᱩᱫ ᱦᱚᱭ ᱵᱚᱨᱥᱟ ᱡᱚᱛᱚᱫᱤᱱ ᱥᱤᱛᱩᱝ ᱨᱮᱦᱚᱸ ᱡᱚᱛᱚ ᱫᱤᱱᱨᱮ ᱱᱤᱭᱟᱹ ᱠᱟᱹᱢᱤ ᱤᱧ ᱤᱧᱟᱹᱜ ᱞᱮᱠᱟᱧ ᱪᱟᱞᱟᱣ ᱤᱫᱤ ᱫᱟᱲᱮᱜ ᱠᱟᱱᱟ ᱥᱮ ᱤᱱᱠᱟᱢᱦᱚᱸ ᱵᱮᱥ ᱴᱷᱤᱠᱜᱮ ᱦᱩᱭᱩᱜ ᱠᱟᱱᱟ ᱚᱱᱮ ᱚᱱᱟᱛᱮ ᱱᱚᱣᱟ ᱵᱮᱵᱽᱥᱟ ᱫᱚ ᱟᱹᱰᱤᱜᱟᱱ ᱜᱤᱧ ᱠᱩᱥᱤᱭᱟᱜᱼᱟ